ᱦᱮᱸ ᱱᱤᱭᱟᱹ ᱴᱚᱴᱷᱟ ᱠᱚᱨᱮᱜ ᱪᱟᱹᱥᱤ ᱵᱚᱭᱦᱟ ᱠᱚ ᱨᱟᱥᱟᱭᱚᱱᱤᱠ ᱥᱟᱨ ᱫᱚᱠᱟᱱ ᱨᱮᱜᱮ ᱟᱹᱰᱤ ᱩᱛᱟᱹᱨ ᱡᱤᱱᱤᱥ ᱧᱟᱢᱚᱜᱼᱟ ᱡᱮᱢᱚᱱ ᱤᱛᱟᱹ ᱡᱚᱲᱟ ᱵᱮᱥ ᱚᱱᱟ ᱫᱚ ᱞᱟᱹᱴᱩ ᱞᱟᱹᱴᱩ ᱨᱟᱥᱟᱭᱚᱱᱤᱠ ᱫᱚᱠᱟᱱ ᱠᱚᱨᱮ ᱜᱮ ᱧᱟᱢᱚᱜ ᱠᱟᱱᱟ ᱚᱱᱟ ᱠᱚ ᱤᱫᱤ ᱠᱟᱛᱮᱜ ᱜᱮ ᱪᱟᱹᱥᱤ ᱵᱚᱭᱦᱟ ᱠᱚᱫᱚ ᱟᱠᱚ ᱠᱚ ᱨᱚᱦᱚᱭ ᱫᱟᱲᱮᱭᱟᱜ ᱠᱟᱱᱟ ᱚᱲᱟᱜ ᱠᱚᱨᱮ ᱠᱚ ᱪᱟᱥ ᱮᱫᱟ ᱚᱱᱟ ᱤᱛᱟᱹ ᱠᱚ ᱡᱚᱫᱤ ᱵᱷᱟᱜᱤ ᱛᱟᱸᱦᱮᱱ ᱠᱷᱟᱡ ᱟᱹᱰᱤ ᱢᱚᱸᱡ ᱟᱨᱠᱤ ᱟᱠᱚᱣᱟᱜ ᱦᱚᱸ ᱩᱯᱚᱠᱟᱨ ᱦᱩᱭᱩᱜ ᱠᱟᱱᱟ ᱟᱨ ᱯᱷᱚᱞᱚᱱ ᱦᱚᱸ ᱟᱨᱠᱤ ᱵᱷᱟᱜᱮ ᱦᱩᱭᱩᱜ ᱠᱟᱱᱟ ᱚᱱᱟ ᱯᱷᱚᱞᱚᱱ ᱡᱮᱢᱚᱱ ᱟᱲᱟᱜ ᱢᱮᱱᱟᱜᱼᱟ ᱛᱟᱨᱯᱚᱨ ᱥᱚᱥᱟ ᱢᱮᱱᱟᱜᱼᱟ ᱠᱚᱱᱰᱷᱟ ᱢᱮᱱᱟᱜᱼᱟ ᱦᱚᱛᱚᱜ ᱢᱮᱱᱟᱜᱼᱟ ᱵᱮᱸᱜᱟᱲ ᱢᱮᱱᱟᱜᱼᱟ ᱠᱩᱲᱪᱟᱹ ᱵᱮᱸᱜᱟᱲ ᱟᱲᱟᱜ ᱥᱟᱠᱟᱢ ᱡᱚᱛᱚ ᱜᱮ ᱟᱨᱠᱤ ᱤᱛᱟᱹ ᱠᱚ ᱠᱤᱨᱤᱧ ᱠᱟᱛᱮᱜ ᱟᱠᱚ ᱠᱚ ᱨᱚᱦᱚᱭ ᱫᱟ ᱚᱱᱟ ᱨᱚᱦᱚᱭ ᱠᱟᱛᱮᱜ ᱜᱮ ᱟᱠᱚᱣᱟᱜ ᱡᱚᱠᱷᱚᱱ ᱚᱱᱟ ᱠᱚ ᱦᱩᱭᱩᱜ ᱠᱟᱱᱟ ᱯᱷᱚᱥᱚᱞ ᱚᱱᱟ ᱯᱷᱚᱞ ᱤᱫᱤ ᱠᱟᱛᱮ ᱟᱠᱚ ᱟᱵᱟᱨ ᱦᱟᱴ ᱠᱚᱨᱮᱜ ᱯᱟᱹᱴᱭᱟᱹ ᱠᱚᱨᱮ ᱠᱚ ᱟᱠᱷᱨᱤᱧ ᱵᱟᱲᱟᱭᱫᱟ ᱯᱟᱹᱴᱭᱟ ᱠᱚᱨᱮᱜ ᱟᱠᱷᱨᱤᱧ ᱠᱟᱛᱮᱜ ᱩᱱᱠᱩ ᱟᱨᱠᱤ ᱫᱤᱱ ᱪᱟᱞᱟᱜ ᱠᱟᱱᱟ ᱵᱷᱟᱜᱤ ᱡᱟᱜᱮ ᱯᱚᱭᱥᱟ ᱦᱚᱸ ᱦᱩᱭᱩᱜ ᱠᱟᱱᱟ ᱡᱮᱢᱚᱱ ᱵᱷᱟᱜᱮ ᱩᱪᱪᱷᱟᱹ ᱵᱮᱸᱜᱟᱲ ᱵᱮᱸᱜᱟᱲ ᱠᱚᱱᱰᱷᱟ ᱚᱱᱟᱜᱮ ᱟᱨᱠᱤ ᱡᱟᱸᱦᱟᱭ ᱮ ᱯᱷᱚᱞᱟᱣ ᱫᱟᱲᱮ ᱟᱜᱼᱟ ᱵᱟᱧᱪᱟᱣ ᱫᱟᱲᱮᱭᱟᱜᱼᱟ ᱛᱟᱦᱞᱮ ᱵᱷᱟᱜᱮ ᱯᱚᱭᱥᱟ ᱦᱩᱭᱩᱜᱼᱟ ᱚᱱᱟ ᱤᱭᱟᱹᱛᱮ ᱩᱱᱠᱩ ᱡᱮᱢᱚᱱ ᱠᱚ ᱠᱚᱥᱴᱚᱜ ᱠᱟᱱᱟ ᱠᱚᱥᱴᱚ ᱠᱟᱛᱮᱜ ᱠᱚ ᱨᱚᱦᱚᱭ ᱫᱟ ᱚᱱᱠᱟᱜᱮ ᱩᱱᱠᱩ ᱚᱱᱟ ᱦᱟᱨᱟᱫᱟᱨᱮ ᱠᱟᱛᱮᱜ ᱯᱷᱚᱥᱚᱞ ᱟᱨᱡᱟᱣ ᱠᱟᱛᱮᱜ ᱩᱱᱠᱩ ᱦᱟᱹᱴᱤᱭᱟᱹ ᱠᱚᱨᱮ ᱠᱚ ᱟᱠᱷᱨᱤᱧ ᱫᱟᱲᱮᱭᱟᱜ ᱠᱟᱱᱟ ᱚᱱᱟ ᱟᱠᱷᱨᱤᱧ ᱵᱟᱲᱟ ᱠᱟᱛᱮᱜ ᱵᱷᱟᱜᱮ ᱤᱭᱟᱹ ᱦᱩᱭᱩᱜ ᱠᱟᱱ ᱛᱟᱠᱚᱣᱟ ᱟᱠᱚ ᱦᱚᱸ ᱥᱚᱝᱥᱟᱨ ᱪᱟᱞᱟᱣ ᱨᱮᱭᱟᱜ ᱯᱚᱭᱥᱟ ᱦᱚᱸᱠᱚ ᱧᱟᱢ ᱫᱟ ᱚᱱᱠᱟ ᱠᱟᱛᱮᱜ ᱜᱮ ᱚᱱᱠᱟ ᱠᱟᱛᱮᱜ ᱜᱮ ᱴᱚᱞᱟ ᱠᱚᱨᱮᱱ ᱦᱚᱲ ᱠᱚ ᱪᱟᱞᱟᱣ ᱵᱟᱲᱟᱭ ᱫᱟ